ᱤᱧ ᱯᱷᱳᱱ ᱨᱮ ᱠᱚᱱᱯᱷᱟᱨᱮᱱᱥᱤᱧ ᱠᱟᱛᱷᱟ ᱦᱟᱠᱟᱱᱟ ᱵᱷᱤᱰᱭᱳ ᱠᱚᱞ ᱨᱮᱦᱩᱧ ᱠᱟᱛᱷᱟᱣᱟᱠᱟᱱᱟ ᱚᱱᱟ ᱢᱤᱴᱤᱱ ᱢᱤᱴᱤᱱ ᱨᱮᱫᱚ ᱵᱟᱝᱼᱟ ᱤᱧ ᱫᱚ ᱤᱧ ᱨᱮᱱ ᱜᱤᱫᱽᱨᱟᱹ ᱠᱚ ᱥᱟᱞᱟᱜ ᱠᱚᱱᱯᱷᱟᱨᱮᱱᱥ ᱨᱤᱧ ᱠᱟᱛᱷᱟᱣᱟᱠᱟᱱᱟ ᱟᱨ ᱵᱷᱤᱰᱭᱳ ᱠᱚᱞᱤᱝ ᱨᱮᱦᱩᱧ ᱠᱟᱛᱷᱟᱣᱟᱠᱟᱱᱟ ᱠᱚᱱᱯᱷᱟᱨᱮᱱᱥ ᱨᱮ ᱵᱟᱨᱭᱟ ᱯᱮᱭᱟ ᱜᱤᱫᱽᱨᱟᱹ ᱥᱟᱞᱟᱜ ᱢᱤᱫ ᱫᱷᱟᱣ ᱛᱤᱧ ᱨᱚᱯᱚᱲ ᱫᱟᱲᱮᱭᱟᱜ ᱠᱟᱱᱟ ᱟᱨ ᱢᱤᱫ ᱫᱷᱟᱹᱣ ᱛᱤᱧ ᱧᱮᱯᱮᱞ ᱫᱟᱲᱮᱭᱟᱜ ᱠᱟᱱᱟ ᱵᱟᱦᱨᱮ ᱠᱚᱨᱮ ᱠᱚ ᱛᱟᱦᱮᱱᱟ ᱜᱤᱫᱽᱨᱟᱹ ᱠᱚ ᱤᱱᱟᱹ ᱠᱷᱟᱱ ᱤᱧ ᱨᱮᱱ ᱦᱚᱯᱚᱱ ᱮᱨᱟ ᱤᱧ ᱨᱮᱱ ᱦᱚᱯᱚᱱ ᱤᱧ ᱨᱮᱱ ᱠᱤᱢᱤᱱ ᱩᱝᱠᱩ ᱥᱟᱞᱟᱜ ᱠᱚᱱᱯᱷᱟᱨᱮᱱᱨᱤᱧ ᱠᱟᱛᱷᱟ ᱦᱟᱠᱟᱱᱟ ᱟᱨ ᱵᱷᱤᱰᱭᱳ ᱠᱚᱞᱤᱝ ᱨᱮᱦᱩᱧ ᱠᱟᱛᱷᱟ ᱦᱟᱠᱟᱱᱟ ᱟᱨ ᱚᱱᱟ ᱠᱟᱛᱷᱟ ᱠᱟᱛᱮᱫ ᱡᱚᱛᱚ ᱦᱚᱲ ᱢᱤᱫ ᱫᱷᱟᱣ ᱛᱮ ᱡᱚᱠᱷᱚᱱᱤᱧ ᱠᱟᱛᱷᱟᱜᱼᱟ ᱤᱱᱟᱹ ᱠᱷᱟᱱ ᱟᱹᱰᱤ ᱨᱟᱹᱥᱠᱟᱹ ᱜᱤᱧ ᱵᱩᱡᱷᱟᱹᱣᱟ ᱟᱨ ᱢᱤᱫ ᱫᱷᱟᱹᱣ ᱛᱮ ᱡᱚᱠᱷᱚᱱ ᱡᱚᱛᱚ ᱜᱤᱫᱽᱨᱟᱹᱼᱯᱤᱫᱽᱨᱟᱹᱧ ᱧᱮᱞ ᱠᱚᱣᱟ ᱤᱱᱟᱹ ᱠᱷᱟᱱ ᱟᱹᱰᱤ ᱨᱟᱹᱥᱠᱟᱹ ᱜᱤᱧ ᱵᱩᱡᱷᱟᱹᱣᱟ ᱟᱨ ᱚᱱᱟ ᱫᱚ ᱢᱟᱱᱮ ᱵᱷᱤᱰᱭᱳ ᱠᱚᱞᱤᱝ ᱫᱚ ᱟᱹᱰᱤ ᱪᱮᱦᱨᱟ ᱜᱮ ᱧᱮᱞᱚᱜᱚᱜᱼᱟ ᱟᱢ ᱫᱚ ᱥᱟᱺᱜᱤᱧ ᱨᱤᱱᱤᱡᱽ ᱦᱚᱲ ᱦᱚᱸᱢ ᱧᱮᱞ ᱫᱟᱲᱮᱭᱟᱭᱟ ᱟᱨ ᱵᱷᱤᱰᱭᱳ ᱠᱚᱞᱤᱝ ᱨᱮᱫᱚ ᱢᱤᱫ ᱫᱷᱟᱹᱣ ᱛᱮᱦᱚᱸ ᱡᱚᱛᱚ ᱦᱚᱲ ᱥᱟᱞᱟᱜ ᱦᱚᱸᱢ ᱠᱟᱛᱷᱟ ᱫᱟᱲᱮᱭᱟᱜᱼᱟ ᱟᱨ ᱤᱧ ᱫᱚ ᱢᱤᱴᱤᱱ ᱠᱚᱨᱮ ᱫᱚ ᱵᱟᱝ ᱜᱤᱧ ᱥᱮᱞᱮᱫ ᱟᱠᱟᱱᱟ ᱤᱧ ᱫᱚ ᱤᱧᱟᱹᱜ ᱯᱚᱨᱤᱵᱟᱨ ᱨᱮᱱ ᱦᱚᱲ ᱥᱟᱞᱟᱜ ᱜᱮ ᱵᱷᱤᱰᱭᱳ ᱠᱚᱞᱤᱧ ᱟᱨ ᱠᱚᱱᱯᱷᱟᱨᱮᱱᱥᱨᱤᱧ ᱠᱟᱛᱷᱟ ᱟᱠᱟᱱᱟ ᱟᱨ ᱟᱨ ᱠᱩᱥᱤ ᱦᱩᱧ ᱵᱩᱡᱷᱟᱹᱣᱟᱠᱟᱫᱼᱟ ᱪᱤᱠᱟᱹᱛᱮ ᱱᱤᱛᱳᱝ ᱫᱚ ᱵᱟᱦᱨᱮ ᱵᱟᱦᱨᱮ ᱠᱚᱨᱮ ᱜᱤᱫᱽᱨᱟᱹᱼᱯᱤᱫᱽᱨᱟᱹ ᱦᱮᱱᱟᱜ ᱠᱚᱣᱟ ᱟᱨ ᱩᱱᱠᱩ ᱥᱟᱞᱟᱜ ᱠᱚᱱᱯᱷᱟᱨᱮᱱᱥ ᱨᱮ ᱵᱟᱢ ᱠᱟᱛᱷᱟ ᱞᱮᱱ ᱠᱷᱟᱱ ᱮᱱᱠᱷᱟᱱ ᱫᱚ ᱪᱮᱫᱞᱮᱠᱟ ᱢᱟᱱᱮ ᱡᱚᱛᱚ ᱦᱚᱲ ᱥᱟᱞᱟᱜ ᱢᱤᱫ ᱫᱷᱟᱣ ᱛᱮᱢ ᱠᱟᱛᱷᱟ ᱞᱮᱱᱠᱷᱟᱱ ᱵᱮᱥ ᱵᱩᱡᱷᱟᱹᱜᱼᱟ ᱱᱩᱭ ᱢᱤᱫᱴᱟᱝᱼᱮ ᱞᱟᱹᱭ ᱞᱟᱹᱭᱟᱢᱟ ᱩᱱᱤ ᱢᱤᱫᱴᱟᱹᱝ ᱮ ᱞᱟᱹᱭᱟᱢᱟ ᱤᱱᱟᱹᱠᱷᱟᱱ ᱠᱷᱟᱱ ᱢᱤᱫ ᱫᱷᱟᱣ ᱛᱮ ᱡᱚᱛᱚ ᱦᱚᱲᱟᱜ ᱠᱟᱛᱷᱟᱢ ᱟᱸᱡᱚᱢ ᱫᱟᱲᱮᱭᱟᱜᱼᱟ ᱟᱨ ᱟᱹᱰᱤ ᱨᱟᱹᱥᱠᱟᱹ ᱜᱮᱢ ᱵᱩᱡᱷᱟᱹᱣᱟ ᱟᱨ ᱧᱮᱯᱮᱞ ᱦᱚᱸ ᱢᱤᱫ ᱫᱷᱟᱹᱣ ᱨᱮ ᱡᱚᱛᱚ ᱦᱚᱲᱮᱢ ᱧᱮᱞ ᱫᱟᱲᱮᱭᱟᱠᱚᱣᱟ